ᱦᱮᱞᱳ ᱦᱮᱸ ᱡᱚᱸᱦᱟᱨ ᱜᱮ ᱦᱮᱸ ᱦᱮᱸ ᱨᱚᱲ ᱵᱮᱱ ᱟᱹᱞᱤᱧ ᱱᱚᱛᱮ ᱞᱤᱧ ᱢᱮᱱᱼᱮᱫᱟ ᱯᱟᱹᱠᱩᱲ ᱥᱮᱫ ᱠᱷᱚᱱ ᱱᱚᱛᱮ ᱢᱩᱨᱜᱟᱹ ᱰᱟᱸᱜᱟ ᱚ ᱟᱞᱮ ᱥᱮᱫ ᱫᱚ ᱤᱥᱤᱱ ᱤᱥᱤᱱ ᱵᱟᱥᱟᱝ ᱫᱚ ᱢᱮᱱᱟᱜ ᱟᱹᱰᱤ ᱜᱚᱴᱟᱝ ᱜᱮ ᱦᱩᱭᱩᱜ ᱠᱟᱱᱟ ᱤᱥᱤᱱ ᱠᱚᱫᱚ ᱡᱮᱥᱮ ᱡᱟᱦᱟᱸ ᱯᱚᱨᱚᱵᱽ ᱠᱚᱨᱮ ᱫᱚ ᱮᱭᱥᱮ ᱯᱤᱴᱷᱟᱹ ᱠᱚᱜᱮ ᱞᱮ ᱤᱥᱤᱱᱟ ᱡᱟᱦᱟᱸ ᱥᱩᱱᱩᱢ ᱯᱤᱴᱷᱟᱹ ᱯᱟᱛᱲᱟ ᱯᱤᱴᱷᱟ ᱠᱚᱜᱮ ᱟᱨ ᱮᱭᱥᱮ ᱫᱚ ᱡᱟᱦᱟᱱᱟᱜ ᱡᱚᱢ ᱵᱚᱞᱮ ᱵᱟᱠᱷᱟᱱ ᱵᱤᱱᱟ ᱯᱚᱨᱚᱵᱽ ᱨᱮ ᱦᱚᱸ ᱡᱟᱦᱟᱱᱟᱜ ᱞᱮ ᱯᱤᱴᱷᱟᱹᱭ ᱜᱮᱭᱟ ᱟᱨ ᱤᱥᱤᱱ ᱡᱤᱱᱤᱥ ᱫᱚ ᱚᱱᱠᱟ ᱢᱮᱱᱟᱜ ᱜᱮᱭᱟ ᱡᱮᱥᱮ ᱦᱟᱹᱴᱤᱭᱟᱹ ᱠᱚᱨᱮᱜ ᱦᱚᱸ ᱡᱟᱦᱟᱱᱟᱜ ᱫᱚᱠᱟᱱ ᱠᱚᱨᱮ ᱡᱤᱞ ᱠᱚ ᱚᱱᱟ ᱞᱮ ᱤᱥᱤᱱᱟ ᱞᱟᱫ ᱠᱟᱛᱮᱫ ᱟᱭᱢᱟ ᱨᱚᱠᱚᱢ ᱛᱮᱞᱮ ᱤᱥᱤᱱ ᱫᱚ ᱟᱭᱢᱟ ᱟᱭᱟᱢ ᱡᱤᱱᱤᱥ ᱜᱮᱞᱮ ᱤᱥᱤᱱᱟ ᱦᱮᱸ ᱧᱟᱢ ᱫᱚ ᱧᱟᱢ ᱵᱚ ᱪᱮᱫᱟᱜ ᱵᱟᱝ ᱟᱞᱮ ᱥᱮᱫ ᱟᱭᱢᱟ ᱨᱚᱠᱚᱢ ᱞᱮ ᱤᱥᱤᱱᱟ ᱡᱟᱦᱟᱸᱭ ᱥᱮ ᱢᱮᱱᱟ ᱟᱠᱷ ᱠᱚ ᱦᱚᱸ ᱟᱠᱷ ᱠᱚ ᱦᱚᱸ ᱞᱮ ᱤᱥᱤᱱᱟ ᱜᱩᱲ ᱞᱮ ᱵᱮᱱᱟᱣᱮᱫᱟ ᱢᱟᱱᱮ ᱟᱭᱢᱟ ᱱᱟᱱᱟᱱ ᱯᱚᱨᱠᱟᱨ ᱡᱤᱱᱤᱥ ᱜᱮᱞᱮ ᱤᱥᱤᱱᱫᱟ ᱟᱨ ᱱᱚᱝᱠᱟ ᱡᱮᱭᱥᱮ ᱡᱤᱞ ᱦᱚᱸ ᱟᱥᱮ ᱥᱩᱱᱩᱢ ᱯᱤᱴᱷᱟᱹ ᱠᱚ ᱟᱨ ᱡᱤᱞ ᱩᱛᱩ ᱠᱚ ᱵᱮᱱᱟᱜᱼᱟ ᱟᱹᱰᱤ ᱟᱭᱢᱟ ᱤᱥᱤᱱ ᱠᱟᱛᱮᱫ ᱞᱮ ᱟᱹᱠᱷᱨᱤᱧᱟ ᱟᱯᱮ ᱥᱮᱫ ᱡᱩᱫᱤ ᱵᱟᱹᱱᱩᱜ ᱠᱷᱟᱱ ᱡᱮᱥᱮ ᱯᱮ ᱚᱰᱟᱨ ᱫᱟᱲᱮᱭᱟᱜᱼᱟ ᱱᱚᱣᱟ ᱠᱚ ᱱᱚᱣᱟ ᱱᱚᱣᱟ ᱠᱚ ᱡᱤᱱᱤᱥ ᱵᱚᱞᱮ ᱟᱞᱮ ᱥᱮᱫ ᱵᱟᱹᱱᱩᱜ ᱠᱟᱫᱟ ᱵᱚᱞᱮ ᱟᱹᱰᱤ ᱟᱸᱴ ᱡᱚᱢ ᱢᱚᱱᱮ ᱟᱞᱮ ᱠᱟᱱᱟ ᱚᱱᱟ ᱠᱚ ᱦᱚᱸ ᱱᱚᱝᱠᱟ ᱛᱮᱯᱮ ᱞᱟᱹᱭ ᱫᱟᱲᱮᱣᱟᱞᱮᱭᱟ ᱵᱚᱞᱮ ᱦᱮᱸ ᱟᱨ ᱦᱤᱡᱩᱜ ᱯᱮ ᱢᱟᱱᱮ ᱞᱟᱦᱟ ᱨᱮᱜᱮ ᱚᱰᱟᱨ ᱯᱮ ᱞᱟᱦᱟ ᱨᱮ ᱢᱟᱱᱮ ᱢᱤᱫ ᱦᱟᱯᱛᱟ ᱞᱟᱦᱟ ᱨᱮ ᱚᱰᱟᱨ ᱯᱚᱨᱮ ᱱᱚᱣᱟ ᱠᱚ ᱱᱚᱣᱟ ᱠᱚ ᱡᱤᱱᱤᱥ ᱠᱷᱚᱡᱚᱜ ᱠᱟᱱᱟ ᱞᱮ ᱱᱚᱣᱟ ᱠᱚ ᱡᱤᱱᱤᱥ ᱫᱚᱯᱮ ᱧᱟᱢ ᱫᱟᱲᱮᱭᱟᱜ ᱜᱮᱭᱟ ᱦᱮᱸ ᱢᱟᱱᱮ ᱟᱯᱮ ᱥᱮᱫ ᱫᱚ ᱡᱟᱦᱟᱱᱟᱜ ᱫᱚ ᱤᱥᱤᱱ ᱡᱤᱱᱤᱥ ᱠᱚᱫᱚ ᱪᱮᱫ ᱦᱚᱸ ᱵᱟᱯᱮ ᱠᱚᱨᱟᱣᱟ ᱵᱟᱝ ᱦᱮᱸ ᱡᱚᱛᱚ ᱡᱟᱭᱜᱟ ᱡᱚᱛᱚ ᱡᱟᱭᱜᱟ ᱨᱮᱫᱚ ᱚᱱᱠᱟ ᱵᱟᱠᱚ ᱵᱟᱲᱟᱭᱟ ᱛᱚ ᱡᱟᱛᱮ ᱟᱞᱮ ᱥᱮᱫ ᱫᱚ ᱢᱟᱱᱮ ᱦᱟᱴ ᱵᱟᱡᱟᱨ ᱨᱮᱥᱮ ᱚᱲᱟᱜ ᱜᱚᱴᱟ ᱜᱮᱠᱚ ᱱᱤᱭᱟᱹ ᱟᱰᱮ ᱯᱟᱥᱮ ᱟᱞᱮ ᱟᱹᱛᱩ ᱠᱚᱨᱮᱜ ᱥᱩᱨᱼᱥᱩᱯᱩᱨ ᱠᱚᱫᱚ ᱢᱟᱱᱮ ᱜᱚᱴᱟ ᱜᱮᱠᱚ ᱵᱟᱲᱟᱭᱟ ᱱᱚᱣᱟ ᱤᱥᱤᱱ ᱡᱤᱱᱤᱥ ᱫᱚ ᱟᱨ ᱟᱯᱮ ᱥᱮᱫ ᱫᱚ ᱵᱚᱞᱮ ᱚᱱᱠᱟ ᱩᱱᱟᱹᱜ ᱵᱟᱠᱚ ᱤᱥᱤᱱᱟ ᱵᱚᱞᱮ ᱟᱨ ᱱᱚᱛᱮ ᱟᱞᱮ ᱥᱮᱫ ᱫᱚ ᱱᱟᱦᱟᱜ ᱡᱟᱹᱥᱛᱤ ᱠᱟᱭ ᱛᱮᱫᱚ ᱱᱚᱣᱟ ᱤᱥᱤᱱ ᱜᱮᱞᱮ ᱠᱟᱹᱢᱤ ᱵᱟᱲᱟᱭᱟ ᱛᱮᱫᱚ ᱟᱫᱚ ᱚᱠᱟᱴᱟᱜ ᱵᱚᱞᱮ ᱚᱠᱟᱴᱟᱜ ᱟᱯᱮ ᱡᱚᱢ ᱵᱩᱡᱷᱟᱹᱣᱟᱠᱟᱜ ᱯᱮᱭᱟ ᱵᱚᱞᱮ ᱚᱠᱟᱴᱟᱜ ᱤᱥᱤᱱ ᱫᱚ ᱡᱮᱭᱥᱮ ᱢᱮᱱᱟᱜᱼᱟ ᱯᱤᱴᱷᱟᱹ ᱱᱚᱣᱟ ᱟᱴᱟ ᱯᱤᱴᱷᱟᱹ ᱦᱩᱭᱱᱟ ᱯᱟᱛᱲᱟ ᱯᱤᱴᱷᱟᱹ ᱦᱩᱭᱱᱟ ᱡᱮᱭᱥᱮ ᱢᱮᱱᱟᱜ ᱠᱚᱣᱟ ᱜᱩᱲ ᱤᱥᱤᱱ ᱜᱩᱲ ᱦᱚᱸ ᱦᱮᱱᱟᱜᱼᱟ ᱟᱭᱢᱟ ᱟᱭᱢᱟ ᱨᱚᱠᱚᱢ ᱢᱮᱱᱟᱜᱼᱟ ᱡᱟᱹᱥᱛᱤ ᱫᱚ ᱟᱯᱮ ᱚᱠᱟᱴᱟᱜ ᱵᱚᱞᱮ ᱡᱚᱢ ᱢᱚᱱᱮ ᱟᱯᱮ ᱠᱟᱱᱟ ᱦᱮᱸ ᱦᱮᱸ ᱦᱳᱭ ᱚᱱᱠᱟ ᱜᱮ ᱡᱮᱭᱥᱮ ᱟᱨ ᱦᱚᱸ ᱱᱤᱛᱚᱜᱢᱟ ᱡᱚᱸᱰᱨᱟ ᱠᱚ ᱦᱚᱸ ᱡᱚᱸᱰᱨᱟ ᱠᱚ ᱦᱚᱸ ᱦᱩᱭ ᱵᱟᱲᱟᱣᱟᱠᱟᱱᱟ ᱡᱟᱠᱚᱥᱴᱚ ᱛᱮ ᱚᱱᱟ ᱦᱚᱸᱞᱮ ᱤᱥᱤᱱ ᱠᱟᱛᱮᱫ ᱞᱮ ᱵᱟᱡᱟᱨ ᱨᱮᱞᱮ ᱟᱹᱠᱷᱨᱤᱧᱟ ᱡᱚᱛᱚᱣᱟᱜ ᱜᱮ ᱟᱞᱮ ᱥᱮᱫ ᱫᱚ ᱤᱥᱤᱱ ᱨᱮᱱᱟᱜ ᱥᱩᱵᱤᱫᱷᱟ ᱢᱮᱱᱟᱜᱼᱟ ᱵᱚᱞᱮ ᱤᱥᱤᱱ ᱨᱮᱱᱟᱜ ᱫᱚ ᱦᱮᱸ ᱡᱚᱛᱚ ᱤᱭᱟᱹ ᱞᱮᱠᱟ ᱜᱮ ᱧᱟᱢᱚᱜ ᱜᱮᱭᱟ ᱴᱷᱤᱠ ᱜᱮᱭᱟ ᱟᱪᱪᱷᱟ ᱢᱤᱫ ᱦᱟᱯᱛᱟ ᱞᱟᱦᱟ ᱨᱮ ᱚᱰᱟᱨ ᱯᱮ ᱟᱨ ᱚᱱᱟ ᱯᱷᱳᱱ ᱠᱟᱛᱮᱫ ᱯᱮ ᱞᱟᱹᱭ ᱟᱞᱮᱭᱟ ᱱᱚᱣᱟ ᱠᱚ ᱱᱚᱣᱟ ᱠᱚ ᱡᱤᱱᱤᱥ ᱵᱚᱞᱮ ᱟᱞᱮ ᱞᱮ ᱠᱷᱚᱡᱚᱜ ᱠᱟᱱᱟ ᱦᱮᱸ ᱯᱮᱠᱮᱴ ᱴᱷᱤᱠᱟᱞᱮ ᱟᱫᱚ ᱡᱚᱠᱷᱚᱱ ᱯᱮ ᱦᱤᱡᱩᱜᱼᱟ ᱟᱨ ᱯᱚᱭᱥᱟ ᱢᱟ ᱱᱤᱛᱚᱜᱢᱟ ᱜᱩᱜᱩᱞ ᱯᱮᱹ ᱛᱮᱦᱚᱸ ᱪᱟᱞᱟᱜ ᱠᱟᱱ ᱜᱮᱭᱟ ᱜᱩᱜᱩᱞ ᱯᱮᱹ ᱞᱟᱹᱭ ᱟᱞᱮᱯᱮ ᱞᱟᱦᱟ ᱨᱮ ᱴᱨᱟᱱᱥᱯᱷᱟᱨ ᱤᱭᱟᱹ ᱜᱟᱱᱚᱜᱼᱟ ᱮᱰᱵᱷᱟᱱᱥ ᱞᱮᱠᱟ ᱛᱟᱭᱚᱢᱛᱮ ᱵᱚᱨᱪᱚᱝ ᱦᱮᱡ ᱠᱟᱛᱮᱫ ᱦᱟᱸᱜ ᱚᱱᱟ ᱫᱚ ᱡᱚᱛᱚ ᱯᱮ ᱯᱮᱹᱢᱮᱹᱱᱴᱟ ᱦᱮᱸ ᱢᱟᱱᱮ ᱚᱱᱟ ᱫᱚ ᱯᱮ ᱜᱮᱞ ᱢᱟᱱᱮ ᱵᱟᱨᱭᱟ ᱠᱟᱛᱮᱫ ᱞᱮ ᱯᱮᱠᱟ ᱡᱟᱦᱟᱱᱟᱜ ᱨᱮ ᱡᱟᱦᱟᱸᱭ ᱡᱟᱹᱥᱛᱤ ᱢᱟᱱᱮ ᱩᱱᱠᱩ ᱢᱟᱱᱮ ᱡᱟᱹᱥᱛᱤ ᱰᱷᱮᱨ ᱠᱚ ᱤᱫᱤ ᱠᱷᱟᱱ ᱫᱚ ᱩᱱᱠᱩ ᱫᱚ ᱰᱤᱥᱠᱟᱣᱩᱱᱴ ᱞᱮ ᱮᱢᱟᱣ ᱠᱚᱣᱟ ᱴᱷᱤᱠ ᱜᱮᱭᱟ ᱟᱪᱪᱷᱟ ᱡᱟᱸᱦᱟᱭ ᱡᱟᱹᱨᱩᱲ ᱠᱷᱟᱡ ᱯᱮ ᱞᱟᱦᱟ ᱨᱮᱯᱮ ᱦᱟᱸᱜ ᱯᱮ ᱠᱚᱞᱟ ᱟᱫᱚ ᱱᱤᱛᱚᱜ ᱫᱚ ᱤᱱᱟᱹᱜ ᱜᱮᱞᱟᱝ ᱨᱚᱯᱚᱲᱟ ᱦᱮᱸ ᱦᱮᱸ ᱡᱚᱸᱦᱟᱨ ᱜᱮ